ᱟᱹᱰᱤᱜᱮ ᱡᱚᱠᱷᱚᱱ ᱤᱧ ᱨᱩᱣᱟᱹ ᱚᱠᱛᱮ ᱥᱮ ᱟᱹᱰᱤᱜᱮ ᱚᱥᱩᱵᱤᱫᱷᱟᱧ ᱛᱟᱦᱮᱸ ᱞᱮᱱᱠᱷᱟᱱ ᱛᱚᱠᱷᱚᱱ ᱢᱤᱫ ᱵᱟᱨ ᱠᱟᱹᱢᱤ ᱫᱚ ᱜᱤᱫᱽᱨᱟᱹ ᱠᱩᱧ ᱟᱹᱪᱩ ᱠᱚᱜᱮᱭᱟ ᱥᱮᱧ ᱜᱚᱲᱚ ᱦᱚᱪᱚ ᱠᱚᱣᱟ ᱪᱮᱫᱟᱜ ᱥᱮ ᱢᱤᱫ ᱴᱮᱱ ᱢᱤᱫᱴᱮᱱ ᱠᱟᱹᱢᱤ ᱡᱩᱫᱤ ᱡᱟᱦᱟᱸ ᱛᱤᱥ ᱜᱤᱫᱽᱨᱟᱹ ᱠᱚ ᱪᱮᱫ ᱞᱮᱠᱷᱟᱱ ᱟᱠᱚᱣᱟᱜ ᱦᱚᱸ ᱮᱸᱴᱠᱮᱴᱚᱬᱮ ᱵᱟᱝᱜᱮ ᱦᱩᱭᱩᱜ ᱟᱹᱱᱤᱡ ᱛᱳ ᱛᱟᱵᱚᱞᱮ ᱡᱮ ᱥᱚᱵ ᱥᱚᱢᱚᱭ ᱠᱟᱹᱢᱤ ᱠᱚ ᱟᱹᱪᱩ ᱠᱚᱫᱚ ᱩᱪᱤᱛ ᱫᱚ ᱵᱟᱝ ᱠᱟᱱᱟ ᱛᱳ ᱫᱤᱥ ᱦᱩᱫᱤᱥ ᱠᱟᱛᱮᱫ ᱜᱮ ᱜᱤᱫᱽᱨᱟᱹ ᱠᱚᱦᱚᱸ ᱢᱤᱫ ᱵᱟᱨ ᱠᱟᱹᱢᱤ ᱥᱮᱬᱟ ᱟᱠᱚ ᱫᱚ ᱡᱟᱹᱨᱩᱲ ᱠᱟᱱ ᱜᱮᱭᱟ ᱛᱚ ᱚᱱᱟ ᱞᱮᱠᱟᱛᱤᱧ ᱢᱮᱱᱟ ᱛᱮᱦᱤᱧ ᱤᱧᱟᱹᱜ ᱥᱩᱵᱤᱫᱷᱟ ᱞᱮᱠᱟ ᱛᱮᱫᱚ ᱜᱤᱫᱽᱨᱟᱹ ᱫᱚ ᱵᱟᱹᱧ ᱠᱟᱹᱢᱤ ᱦᱚᱪᱚ ᱠᱚᱣᱟ ᱛᱳ ᱮᱠᱫᱚᱢ ᱟᱹᱰᱤᱜᱮ ᱡᱚᱠᱷᱚᱱ ᱵᱟᱹᱧ ᱫᱟᱲᱮᱭᱟᱜ ᱠᱟᱱᱟ ᱟᱹᱰᱤ ᱜᱮ ᱯᱚᱨᱤᱥᱛᱤᱛᱤ ᱥᱤᱪᱩᱭᱮᱥᱚᱱ ᱵᱟᱹᱲᱤᱡ ᱨᱤᱧ ᱛᱟᱦᱮᱱᱟ ᱛᱚᱠᱷᱚᱱ ᱜᱮ ᱢᱤᱫ ᱵᱟᱨ ᱠᱟᱹᱢᱤ ᱫᱩᱧ ᱜᱚᱲᱚ ᱦᱚᱪᱚᱭᱮᱫ ᱠᱚᱜᱮᱭᱟ ᱥᱮ ᱜᱚᱲᱚ ᱦᱚᱪᱚ ᱩᱪᱤᱛ ᱠᱟᱱ ᱜᱮᱭᱟ ᱪᱮᱫᱟᱜ ᱥᱮ ᱜᱤᱫᱽᱨᱟᱹ ᱡᱩᱫᱤ ᱦᱚᱥᱴᱮᱞ ᱨᱮᱢ ᱵᱷᱚᱨᱛᱤ ᱞᱮᱭ ᱠᱷᱟᱱ ᱛᱟᱦᱚᱞᱮ ᱩᱱᱤ ᱫᱚ ᱠᱤᱪᱨᱤᱡ ᱥᱟᱯᱷᱟ ᱥᱮ ᱮᱢᱟᱱ ᱛᱮᱭᱟᱜ ᱟᱭᱟᱜ ᱡᱚᱢ ᱛᱷᱟᱹᱨᱤ ᱢᱟᱡᱟᱣ ᱥᱮ ᱢᱤᱫ ᱵᱳᱛᱚᱞ ᱫᱟᱜ ᱟᱹᱜᱩ ᱡᱚᱝ ᱤᱱᱟᱹ ᱠᱚᱫᱚᱭ ᱫᱟᱲᱮᱭᱟᱜ ᱜᱮᱭᱟ ᱡᱩᱫᱤ ᱮᱠᱫᱚᱢ ᱜᱮ ᱡᱚᱛᱚ ᱡᱩᱫᱤ ᱤᱧ ᱪᱮᱛᱟᱱ ᱨᱮᱜᱮ ᱛᱟᱦᱮᱸ ᱞᱮᱱᱠᱷᱟᱱ ᱛᱟᱦᱚᱞᱮ ᱩᱱᱤ ᱜᱤᱫᱽᱨᱟᱹ ᱫᱚ ᱪᱮᱫ ᱦᱚᱸ ᱠᱟᱹᱢᱤ ᱠᱚ ᱵᱟᱭ ᱪᱮᱫ ᱡᱚᱱᱚ ᱟᱱᱮ ᱚᱱᱟ ᱞᱮᱠᱟᱛᱤᱧ ᱢᱮᱱᱟ ᱢᱤᱫ ᱵᱟᱨ ᱠᱟᱹᱢᱤ ᱫᱚ ᱜᱤᱫᱽᱨᱟᱹ ᱥᱮᱲᱟ ᱦᱚᱪᱚ ᱠᱚᱫᱚ ᱡᱟᱹᱨᱩᱲ ᱠᱟᱱ ᱜᱮᱭᱟ